ᱟᱢ ᱱᱤᱛᱳᱝ ᱦᱟᱹᱵᱤᱡ ᱡᱟᱦᱟᱸ ᱪᱤᱛᱟᱹᱨ ᱠᱚᱢ ᱛᱩᱞᱟᱹᱣ ᱟᱠᱟᱫᱟ ᱚᱱᱟ ᱵᱟᱨᱮᱛᱮ ᱵᱚᱨᱱᱚᱱᱟᱭ ᱢᱮ ᱤᱧ ᱪᱟᱞᱟᱣ ᱞᱤᱱᱟᱹᱧ ᱢᱤᱫ ᱡᱟᱭᱜᱟ ᱛᱮ ᱡᱟᱦᱟᱸ ᱫᱚ ᱟᱞᱮ ᱠᱷᱚᱱ ᱟᱰᱮᱯᱟᱥᱮ ᱜᱮ ᱢᱤᱫᱴᱮᱱ ᱥᱮᱱᱴᱨᱟᱞ ᱯᱟᱨᱠ ᱢᱮᱱᱟᱜᱼᱟ ᱚᱱᱟ ᱯᱟᱨᱠ ᱨᱮᱜᱮ ᱟᱹᱰᱤ ᱵᱮᱥ ᱵᱮᱥ ᱥᱮ ᱟᱹᱰᱤ ᱢᱚᱡᱽ ᱪᱮᱦᱨᱟ ᱪᱮᱦᱨᱟ ᱢᱮᱱᱟᱜ ᱠᱚᱣᱟ ᱠᱩᱞ ᱛᱟᱹᱨᱩᱵᱽ ᱦᱟᱹᱛᱤ ᱥᱟᱫᱚᱢ ᱟᱨᱦᱚᱸ ᱞᱟᱹᱣᱠᱟᱹ ᱠᱚ ᱨᱮᱹᱞ ᱜᱟᱹᱰᱤ ᱠᱚ ᱚᱱᱟᱛᱮ ᱤᱧ ᱪᱷᱚᱵᱤᱧ ᱛᱩᱞᱟᱹᱣ ᱠᱮᱫᱟ ᱛᱩᱞᱟᱹᱣ ᱟᱠᱟᱫᱟ ᱟᱨ ᱡᱚᱛᱚ ᱜᱮ ᱡᱚᱛᱚ ᱜᱮ ᱛᱟᱹᱨᱩᱵᱽ ᱛᱟᱹᱨᱩᱵᱽ ᱟᱜ ᱪᱤᱛᱟᱹᱨ ᱦᱚᱧ ᱛᱩᱞᱟᱹᱣ ᱠᱟᱫᱟ ᱥᱮ ᱥᱟᱫᱚᱢᱟᱜ ᱪᱤᱛᱟᱹᱨ ᱦᱚᱧ ᱛᱩᱞᱟᱹᱣ ᱠᱟᱫᱟ ᱥᱮ ᱮᱢᱟᱱ ᱞᱮᱠᱟᱱ ᱠᱚ ᱧᱮᱧᱮᱞ ᱵᱟᱝ ᱧᱮᱞ ᱟᱠᱟᱫ ᱞᱮᱠᱟᱱ ᱠᱚᱦᱚᱧ ᱛᱩᱞᱟᱹᱣ ᱟᱠᱟᱫ ᱛᱟᱠᱚᱣᱟ ᱟᱹᱰᱤ ᱵᱮᱥᱤᱧ ᱟᱭᱹᱠᱟᱹᱣ ᱠᱟᱫᱟ ᱪᱟᱞᱟᱣ ᱠᱟᱛᱮᱫ